ᱯᱟᱣᱨᱟ ᱫᱚ ᱴᱟᱺᱜᱤᱱ ᱨᱮᱠᱚ ᱛᱟᱦᱮᱱᱟ ᱴᱟᱺᱜᱤᱱ ᱠᱷᱚᱱ ᱚᱲᱟᱜ ᱦᱚᱸᱠᱚ ᱵᱚᱞᱚᱜᱼᱟ ᱴᱚᱝ ᱠᱚᱨᱮ ᱦᱚᱸ ᱠᱚ ᱵᱚᱞᱚᱜᱼᱟ ᱩᱱᱠᱩ ᱥᱟᱶ ᱥᱟᱶᱛᱮ ᱡᱚᱢᱟᱜ ᱧᱩᱣᱟᱜ ᱫᱟᱜ ᱮᱢᱟᱱ ᱨᱮᱱᱟᱜ ᱵᱮᱵᱚᱥᱛᱷᱟ ᱛᱟᱦᱮᱱᱟ ᱩᱱᱠᱩ ᱫᱚ ᱟᱹᱥᱩᱞ ᱠᱟᱛᱮᱫ ᱚᱲᱟᱜ ᱫᱩᱣᱟᱹᱨ ᱦᱚᱸ ᱠᱚ ᱥᱚᱵᱟᱭᱟ ᱤᱱᱠᱟᱹ ᱞᱮᱠᱟᱛᱮ ᱧᱮᱞᱚᱜ ᱠᱟᱱᱟ ᱠᱚ ᱡᱮ ᱜᱷᱮᱲᱣᱟ ᱦᱚᱸ ᱩᱱᱠᱩ ᱞᱟᱹᱭ ᱛᱮᱠᱚ ᱦᱤᱡᱩᱜᱼᱟ ᱟᱨ ᱜᱷᱮᱲᱣᱟ ᱦᱚᱸ ᱫᱟᱱᱟ ᱠᱚ ᱡᱚᱢ ᱠᱟᱛᱮᱫ ᱠᱚ ᱪᱟᱞᱟᱜᱼᱟ ᱟᱨ ᱱᱚᱰᱮ ᱫᱟᱜ ᱠᱚ ᱧᱩᱭᱟ ᱠᱟᱺᱦᱩ ᱪᱮᱬᱮ ᱠᱚ ᱦᱤᱡᱩᱜᱼᱟ ᱠᱺᱦᱩ ᱠᱚᱦᱚᱸ ᱫᱟᱠᱟ ᱠᱚᱠᱚ ᱡᱚᱢᱟ ᱟᱨ ᱚᱱᱟ ᱠᱚᱞᱮ ᱫᱚᱦᱚ ᱵᱟᱲᱟ ᱠᱟᱜᱼᱟ ᱨᱩᱴᱤ ᱠᱚ ᱤᱱᱟᱹ ᱠᱚ ᱠᱚ ᱡᱚᱢᱟ ᱤᱱᱠᱟᱹ ᱠᱟᱛᱮᱫ ᱜᱮ ᱢᱤᱨᱩ ᱪᱮᱬᱮ ᱠᱚ ᱦᱤᱡᱩᱜᱼᱟ ᱢᱤᱨᱩ ᱪᱮᱬᱮ ᱫᱚ ᱚᱱᱟ ᱫᱟᱨᱮ ᱱᱟᱹᱲᱤ ᱠᱚᱨᱮᱭᱟᱜ ᱠᱚ ᱡᱚ ᱡᱚᱢᱟᱠᱚ ᱡᱚ ᱡᱚᱢ ᱥᱟᱶᱛᱮ ᱯᱚᱛᱟᱢ ᱠᱚᱠᱚ ᱦᱤᱡᱩᱜᱼᱟ ᱩᱱᱠᱩ ᱦᱚᱸ ᱫᱟᱨᱮ ᱠᱚᱨᱮᱱ ᱫᱩᱲᱩᱵ ᱵᱟ ᱟᱵ ᱠᱟᱛᱮᱫ ᱚᱱᱟ ᱫᱟᱱᱟ ᱪᱟᱣᱞᱮ ᱠᱚᱠᱚ ᱡᱚᱢ ᱪᱟᱞᱟᱜᱼᱟ ᱤᱱᱠᱟᱹᱱ ᱫᱟᱜ ᱥᱮᱛᱟᱜ ᱟᱹᱭᱩᱵ ᱮᱢ ᱦᱩᱭᱩᱜᱼᱟ ᱫᱟᱜ ᱧᱩ ᱵᱟᱲᱟ ᱠᱟᱛᱮᱫ ᱟᱵ ᱠᱚ ᱠᱚ ᱟᱵᱚᱜᱼᱟ ᱫᱟᱨᱮ ᱴᱟᱺᱜᱤᱱ ᱠᱚᱨᱮᱫ ᱟᱵ ᱥᱮᱴᱮᱨ ᱮᱱ ᱜᱮᱠᱚ ᱢᱚᱠᱚᱧᱮᱱ ᱜᱮᱠᱚ ᱟᱨ ᱠᱚ ᱴᱚᱝ ᱛᱮᱠᱚ ᱵᱚᱞᱚᱜᱼᱟ ᱯᱟᱣᱨᱟ ᱠᱚᱫᱚ ᱟᱨ ᱯᱚᱛᱟᱢ ᱠᱚᱫᱚ ᱟᱯᱱᱟᱨ ᱫᱟᱨᱮ ᱥᱮᱫ ᱠᱚ ᱪᱟᱞᱟᱜᱼᱟ ᱪᱟᱞᱟᱣ ᱠᱟᱛᱮᱫ ᱯᱷᱮᱨ ᱫᱚᱥᱟᱨ ᱦᱤᱞᱳᱜ ᱫᱚ ᱚᱱᱟ ᱵᱟᱜᱽᱣᱟᱱ ᱴᱟᱺᱰᱤ ᱠᱚᱨᱮ ᱠᱚ ᱦᱤᱡᱩᱜᱼᱟ ᱟᱨ ᱴᱟᱺᱰᱤ ᱠᱷᱚᱱ ᱯᱷᱮᱨ ᱚᱲᱟᱜ ᱠᱚᱥᱮᱫ ᱠᱚ ᱦᱤᱡᱩᱜᱼᱟ ᱡᱟᱦᱟᱸ ᱫᱟᱱᱟ ᱠᱚᱞᱮ ᱫᱚᱦᱚ ᱠᱟᱜᱼᱟ ᱡᱚᱢᱟᱠᱚ ᱨᱩᱴᱤ ᱮᱢᱟᱱ ᱠᱚ ᱠᱚ ᱡᱚᱢ ᱪᱟᱵᱟ ᱠᱮᱫ ᱜᱮ ᱟᱨ ᱠᱚ ᱪᱟᱞᱟᱜᱼᱟ ᱚᱲᱟᱜ ᱛᱮ